ᱵᱤᱨᱵᱷᱩᱢ ᱦᱚᱱᱚᱛ ᱨᱮᱭᱟᱜ ᱢᱩᱬᱩᱛ ᱥᱟᱶᱛᱟᱠᱤᱭᱟᱹ ᱵᱷᱟᱹᱞᱟᱹᱭ ᱟᱨ ᱩᱛᱷᱱᱟᱹᱣ ᱠᱟᱹᱢᱤᱦᱚᱨᱟ ᱟᱨ ᱩᱫᱽᱜᱟᱹᱣ ᱠᱚᱫᱚ ᱦᱩᱭᱩᱜ ᱠᱟᱱᱟ ᱦᱚᱲ ᱠᱚ ᱠᱟᱹᱢᱤ ᱮᱢᱟᱠᱚ ᱨᱮᱥᱚᱱ ᱮᱢᱟᱠᱚ ᱟᱨ ᱠᱟᱹᱴᱤᱡ ᱜᱤᱫᱽᱨᱟᱹ ᱞᱟᱹᱜᱤᱫ ᱚᱝᱜᱚᱱᱚᱣᱟᱲᱤ ᱠᱮᱱᱫᱨᱚ ᱟᱨ ᱞᱟᱹᱴᱩ ᱜᱤᱫᱽᱨᱟᱹ ᱞᱟᱹᱜᱤᱫ ᱯᱨᱟᱭᱢᱟᱨᱤ ᱥᱠᱩᱞ ᱠᱚ ᱟᱨ ᱟᱹᱛᱩ ᱨᱮᱱ ᱦᱚᱲ ᱠᱚ ᱞᱟᱹᱜᱤᱫ ᱱᱟᱯᱟᱭ ᱧᱩᱭ ᱫᱟᱜ ᱨᱮᱭᱟᱜ ᱵᱮᱵᱚᱥᱛᱷᱟ ᱟᱨ ᱠᱟᱨᱮᱱ ᱠᱚ ᱱᱚᱶᱟ ᱠᱚᱜᱮ ᱥᱚᱨᱠ ᱥᱚᱨᱠᱟᱨᱤ ᱵᱟᱵᱚᱛ ᱛᱮ ᱡᱚᱯᱲᱟᱣ ᱢᱤᱱᱟᱹᱧᱟ ᱟᱨ